ᱦᱟᱺᱰᱤ ᱯᱟᱨᱣᱟᱹ ᱧᱩ ᱛᱮ ᱫᱤᱥᱟᱹ ᱟᱫᱚᱜᱼᱟ ᱦᱟᱺᱰᱤ ᱯᱟᱹᱣᱟᱹ ᱟᱨ ᱯᱩᱸᱜᱤ ᱪᱩᱴᱤ ᱡᱟᱹᱥᱛᱤ ᱧᱩ ᱞᱮᱠᱷᱟᱱ ᱦᱚᱲᱢᱚ ᱠᱷᱟᱨᱟᱯᱚᱜᱼᱟ ᱦᱟᱺᱰᱤ ᱯᱟᱨᱣᱟᱹ ᱡᱟᱦᱟᱸᱭ ᱦᱚᱲᱮ ᱵᱮᱵᱚᱦᱟᱨᱟ ᱫᱤᱥᱟᱹ ᱟᱫ ᱞᱮᱱ ᱠᱷᱟᱱ ᱡᱚᱢᱼᱧᱩᱭ ᱵᱟᱹᱜᱤᱭᱟ ᱡᱚᱢᱼᱧᱩ ᱦᱚᱲᱢᱚ ᱨᱮ ᱵᱟᱝ ᱞᱟᱜᱟᱣ ᱞᱮᱱ ᱠᱷᱟᱱ ᱩᱱᱤ ᱫᱚ ᱵᱮᱢᱟᱨ ᱥᱮᱫᱮ ᱥᱮᱱ ᱤᱫᱤᱜᱼᱟ